ᱟᱛᱳ ᱴᱚᱞᱟ ᱨᱮᱫᱚ ᱢᱤᱴᱷᱩ ᱯᱟᱣᱨᱟ ᱠᱤᱥᱱᱤ ᱠᱚᱠᱚ ᱟᱹᱥᱩᱞ ᱠᱚᱣᱟ ᱟᱨ ᱢᱤᱴᱷᱩ ᱫᱚ ᱵᱤᱨ ᱵᱩᱨᱩ ᱠᱚᱨᱮ ᱚᱱᱟ ᱫᱟᱨᱮ ᱠᱚᱨᱮ ᱠᱚ ᱧᱟᱢᱚᱜᱼᱟ ᱡᱮ ᱢᱚᱥᱞᱟ ᱠᱚᱠᱚ ᱵᱮᱱᱟᱣ ᱠᱟᱜᱼᱟ ᱩᱱᱠᱩ ᱫᱚ ᱟᱠᱚ ᱞᱟᱹᱜᱤᱫ ᱟᱹᱥᱩᱞ ᱞᱟᱹᱜᱤᱫ ᱠᱷᱟᱸᱪᱟ ᱠᱚᱠᱚ ᱵᱮᱱᱟᱣ ᱟᱠᱚᱣᱟ ᱟᱨ ᱩᱱᱠᱩ ᱡᱚᱢ ᱨᱮ ᱪᱟᱱᱟ ᱟᱨ ᱢᱟᱹᱨᱤᱪ ᱫᱚᱠᱚ ᱠᱩᱥᱤᱭᱟᱜᱼᱟ ᱚᱱᱠᱟ ᱜᱮ ᱯᱟᱨᱣᱟ ᱦᱚᱸ ᱚᱲᱟᱜ ᱨᱮ ᱟᱲᱮ ᱟᱲᱮ ᱛᱮ ᱴᱩᱠᱩᱡ ᱠᱚᱠᱚ ᱟᱠᱟ ᱠᱟᱜᱟ ᱚᱱᱟ ᱴᱩᱠᱩᱡ ᱨᱮᱜᱮ ᱠᱚ ᱵᱩᱨᱥᱤ ᱠᱚ ᱠᱚ ᱵᱮᱱᱟᱣᱟ ᱟᱨ ᱵᱟᱹᱭ ᱵᱟᱹᱭ ᱛᱮ ᱠᱚ ᱟᱠᱚ ᱛᱮᱠᱚ ᱦᱤᱡᱩᱜᱼᱟ ᱟᱨ ᱚᱸᱰᱮ ᱜᱮᱠᱚ ᱴᱷᱟᱶᱚᱜᱼᱟ ᱟᱨ ᱩᱱᱠᱩ ᱫᱚ ᱜᱮᱦᱚᱸ ᱠᱚ ᱡᱚᱢ ᱟᱹᱰᱤ ᱠᱚ ᱠᱩᱥᱤᱭᱟᱜᱼᱟ